ᱟᱵᱚ ᱡᱩᱫᱤ ᱵᱟᱵᱚᱱ ᱪᱟᱥᱟ ᱛᱟᱦᱚᱞᱮ ᱪᱮᱫ ᱵᱚᱱ ᱡᱚᱢᱟ ᱚᱱᱟᱛᱮ ᱪᱟᱥ ᱟᱵᱚ ᱠᱚᱨᱟᱣ ᱜᱮ ᱦᱩᱭᱩᱜ ᱛᱟᱵᱚᱱᱟ ᱵᱟᱵᱚᱱ ᱪᱟᱥ ᱞᱮᱠᱷᱟᱱ ᱟᱵᱚ ᱟᱹᱰᱤ ᱜᱮ ᱨᱮᱸᱜᱮᱡ ᱵᱚᱱ ᱠᱚᱥᱴᱚᱜᱼᱟ